ᱦᱮᱞᱳ ᱤᱧ ᱱᱤᱨᱟᱞᱟᱧ ᱞᱟᱹᱭᱫᱟ ᱟᱢ ᱰᱟᱭᱵᱷᱟᱨ ᱵᱟᱹᱵᱩᱢ ᱞᱟᱹᱭ ᱫᱟᱛᱚ ᱦᱮᱸ ᱟᱢᱟᱜ ᱜᱟᱹᱰᱤ ᱦᱚᱞᱟᱧ ᱵᱩᱠᱤᱝ ᱠᱟᱫᱟ ᱟᱨ ᱢᱩᱪᱤ ᱯᱟᱲᱟ ᱢᱳᱲᱨᱮ ᱦᱮᱡ ᱤᱧ ᱢᱮᱱ ᱠᱟᱜ ᱢᱮᱭᱟ ᱱᱤᱛᱚᱜ ᱦᱚᱸ ᱵᱟᱢ ᱦᱮᱡ ᱞᱮᱱᱟ ᱚᱠᱟ ᱥᱮᱜ ᱨᱮ ᱢᱮᱱᱟᱜ ᱢᱮᱭᱟ ᱦᱮᱡ ᱠᱟᱱᱟᱢ ᱛᱟᱦᱚᱞᱮ ᱤᱧ ᱵᱟᱹᱧ ᱧᱮᱞ ᱧᱟᱢᱮᱜ ᱢᱮᱭᱟ ᱦᱮᱸ ᱚᱱᱟ ᱡᱟᱦᱟᱸ ᱮᱥᱴᱮᱪᱩ ᱢᱮᱱᱟᱜᱼᱟ ᱱᱮᱛᱟᱡᱤᱭᱟᱜ ᱦᱳᱭ ᱚᱱᱟ ᱮᱥᱴᱮᱪᱩ ᱴᱷᱮᱡ ᱦᱤᱡᱩᱜ ᱢᱮ ᱚᱸᱰᱮ ᱜᱮᱧ ᱛᱤᱸᱜᱩᱣ ᱠᱟᱱᱟ ᱦᱮᱸ ᱦᱮᱸ ᱟᱨ ᱛᱷᱚᱲᱟ ᱞᱟᱦᱟ ᱧᱚᱜᱚᱜ ᱢᱮ ᱦᱟᱜ ᱧᱮᱞ ᱧᱟᱢ ᱢᱮᱭᱟ ᱦᱟᱜ ᱦᱮᱸ ᱴᱷᱤᱠ ᱜᱮᱭᱟ ᱧᱮᱞ ᱧᱟᱢ ᱠᱮᱫ ᱢᱮᱭᱟ ᱦᱮᱸ ᱢᱟᱧ ᱫᱚᱦᱚᱭᱫᱟ